ᱥᱟᱶᱟᱨᱚᱱ ᱡᱚᱢᱟᱜ ᱫᱚ ᱦᱩᱭᱩᱜ ᱠᱟᱱᱟ ᱡᱮᱢᱚᱱ ᱯᱤᱯᱟᱹ ᱚᱱᱟ ᱦᱚᱲᱢᱚ ᱴᱷᱟᱱᱰᱟᱭ ᱫᱚᱦᱚᱭᱟ ᱠᱩᱭᱞᱟ ᱠᱟ ᱴ ᱢᱟᱭᱟᱝ ᱠᱚ ᱯᱚᱨᱤᱥᱠᱟᱨᱚᱜᱼᱟ ᱦᱚᱛᱚᱫ ᱠᱷᱟᱰᱟ ᱦᱚᱸ ᱟᱨ ᱨᱚᱠᱚᱡ ᱜᱟᱡᱚᱨ ᱱᱚᱝᱠᱟᱱ ᱦᱚᱸ ᱡᱮᱢᱚᱱ ᱢᱮᱫ ᱠᱚᱨᱮᱱᱟᱜ ᱮ ᱠᱟ ᱢᱤᱭᱟ ᱱᱚᱣᱟ ᱠᱚ